ᱛᱚᱵᱮ ᱟᱞᱮ ᱢᱟ ᱵᱩᱨᱩ ᱫᱤᱥᱚᱢ ᱦᱚᱲ ᱠᱟᱱ ᱜᱮᱭᱟᱞᱮ ᱜᱳᱴᱟ ᱵᱩᱨᱩ ᱞᱮ ᱫᱟᱬᱟ ᱟᱠᱟᱫ ᱜᱮᱭᱟ ᱫᱟᱬᱟ ᱟᱠᱟᱫ ᱨᱮᱦᱚᱸ ᱵᱩᱨᱩ ᱫᱚ ᱤᱭᱟᱹ ᱠᱚᱫᱚ ᱫᱟᱨᱮ ᱱᱟᱹᱲᱤ ᱠᱚ ᱢᱟᱜ ᱠᱟᱛᱮᱫ ᱚᱲᱟᱜ ᱫᱩᱣᱟᱹᱨ ᱞᱮ ᱵᱮᱱᱟᱣ ᱠᱟᱜᱼᱟ ᱞᱮ ᱛᱟᱲᱟᱣ ᱠᱟᱛᱮᱫ ᱞᱮ ᱵᱮᱱᱟᱣ ᱟᱠᱟᱫᱼᱟ ᱚᱲᱟᱜ ᱫᱩᱣᱟᱹᱨ ᱠᱚ ᱫᱟᱬᱟ ᱟᱠᱟᱫ ᱜᱮᱭᱟᱞᱮ ᱜᱳᱴᱟ ᱜᱮ ᱦᱟᱱᱟ ᱱᱚᱣᱟ ᱤᱭᱟᱹ ᱠᱟᱛᱮᱫ ᱞᱮ ᱟᱹᱜᱩᱭᱟᱞᱮ ᱤᱛᱟᱹᱲᱩ ᱤᱛᱟᱹ ᱦᱚᱲᱩ ᱞᱮ ᱟᱹᱜᱩᱭᱟ ᱥᱟᱝ ᱟᱹᱞᱩ ᱞᱮ ᱟᱹᱜᱩᱭᱟ ᱚᱱᱟ ᱠᱚ ᱡᱚᱢ ᱠᱟᱛᱮᱫ ᱞᱮ ᱛᱟᱲᱟᱣ ᱟᱠᱟᱫ ᱞᱮ ᱚᱸᱰᱮ ᱠᱷᱚᱱ ᱟᱹᱰᱤ ᱜᱟᱱ ᱞᱮ ᱛᱟᱲᱟᱣ ᱟᱠᱟᱫᱼᱟ ᱞᱮ ᱚᱱᱟᱫᱚ ᱟᱨ ᱚᱱᱮ ᱜᱳᱴᱟ ᱵᱩᱨᱩ ᱞᱮ ᱫᱟᱬᱟ ᱟᱠᱟᱫ ᱟᱞᱮ ᱫᱚ ᱱᱤᱛᱳᱜ ᱚᱱᱟ ᱵᱩᱨᱩ ᱪᱚᱴ ᱨᱮ ᱛᱟᱨᱚᱵ ᱢᱮᱱᱟᱜᱼᱟ ᱚᱱᱟ ᱠᱚᱛᱮ ᱞᱮ ᱡᱚᱢ ᱟᱹᱥᱩᱞᱚᱜ ᱠᱟᱱᱟ ᱛᱟᱨᱚᱵ ᱢᱮᱱᱟᱜᱼᱟ ᱛᱮᱨᱮᱞ ᱢᱮᱱᱟᱜᱼᱟ ᱚᱱᱟ ᱠᱚ ᱢᱮᱱᱟᱜᱼᱟ ᱚᱱᱟ ᱠᱚᱞᱮ ᱤᱭᱟᱹᱭᱮᱜᱼᱟ ᱡᱚᱢᱮᱜᱼᱟ ᱞᱮ ᱚᱱᱟ ᱠᱚᱫᱚ ᱟᱹᱰᱤ ᱜᱟᱱ ᱞᱮ ᱛᱟᱲᱟᱣ ᱟᱠᱟᱫᱼᱟ ᱛᱟᱲᱟᱣ ᱫᱚ ᱟᱨ ᱱᱤᱛ ᱦᱚᱸᱞᱮ ᱛᱟᱲᱟᱣᱮᱫ ᱜᱮᱭᱟ ᱞᱮ ᱱᱚᱣᱼᱚᱭ ᱡᱮ ᱤᱭᱟᱹ ᱠᱚᱫᱚ ᱟᱹᱰᱤ ᱥᱟᱺᱜᱤᱧ ᱛᱮ ᱱᱚᱣᱟ ᱫᱚ ᱤᱭᱟᱹᱜ ᱦᱩᱭᱩᱜᱼᱟ ᱜᱳᱴᱟ ᱵᱩᱨᱩ ᱞᱮ ᱫᱟᱬᱟ ᱟᱠᱟᱫ ᱟᱞᱮ ᱟᱞᱮ ᱫᱚ ᱜᱳᱴᱟ ᱱᱚᱣᱟ ᱵᱩᱨᱩ ᱠᱷᱚᱱ ᱦᱟᱱᱟ ᱵᱩᱨᱩ ᱦᱟᱱᱟ ᱵᱩᱨᱩ ᱠᱷᱚᱱ ᱱᱚᱣᱟ ᱵᱩᱨᱩ ᱡᱟᱦᱟᱸ ᱞᱮᱠᱟᱛᱮ ᱡᱟᱭᱦᱳᱠ ᱟᱞᱮ ᱛᱟᱲᱟᱣ ᱠᱟᱛᱮᱫ ᱞᱮ ᱢᱮᱱᱟᱜ ᱟᱠᱟᱫ ᱞᱮᱭᱟ ᱱᱤᱛᱳᱜ ᱚᱱᱟ ᱟᱨ ᱚᱱᱟ ᱵᱩᱨᱩ ᱠᱚᱨᱮ ᱜᱮ ᱨᱟᱱ ᱢᱩᱨᱜᱟᱹᱱ ᱢᱮᱱᱟᱜᱼᱟ ᱟᱵᱚ ᱞᱟᱹᱜᱤᱫ ᱛᱮᱫᱚ ᱡᱚᱛᱚᱣᱟᱜ ᱵᱩᱨᱩ ᱨᱮᱜᱮ ᱢᱮᱱᱟᱜᱼᱟ ᱟᱵᱚ ᱫᱚ ᱡᱮ ᱚᱱᱮ ᱨᱟᱱ ᱯᱟᱹᱦᱤᱞ ᱫᱚ ᱚᱱᱮ ᱠᱚ ᱢᱮᱱ ᱠᱮᱜ ᱞᱮᱠᱟ ᱚᱱᱟ ᱵᱟᱱᱟ ᱩᱯ ᱠᱩᱞᱟᱹᱭ ᱩᱯ ᱫᱷᱩᱵᱤ ᱜᱷᱟᱥ ᱚᱱᱟ ᱠᱚᱛᱮ ᱜᱮ ᱵᱮᱵᱮᱥ ᱠᱟᱱ ᱛᱟᱦᱮᱸᱫ ᱱᱤᱛᱚᱜ ᱚᱱᱟ ᱨᱟᱱ ᱠᱚᱦᱚᱸ ᱵᱟᱭ ᱠᱟᱹᱢᱤ ᱠᱟᱱᱟ ᱟᱨ ᱱᱤᱛᱳᱜ ᱵᱩᱨᱩ ᱨᱮᱭᱟᱜ ᱨᱟᱱ ᱵᱟᱭ ᱠᱟᱹᱢᱤ ᱠᱟᱱᱟ ᱠᱟᱹᱢᱤ ᱠᱟᱱ ᱜᱮᱭᱟ ᱱᱤᱛᱳᱜ ᱫᱚ ᱚᱱᱟ ᱦᱚᱭ ᱠᱟᱹᱢᱤ ᱠᱟᱱ ᱜᱮᱭᱟ ᱟᱹᱰᱤ ᱟᱥᱛᱮ ᱛᱮᱭ ᱠᱟᱹᱢᱤᱭᱮᱜ ᱟᱭ ᱟᱨ ᱱᱤᱛᱳᱜ ᱥᱚᱨᱠᱟᱨᱟᱜ ᱫᱚᱵᱚᱱ ᱢᱮᱱᱮᱫᱼᱟ ᱦᱟᱸᱰᱮ ᱪᱟᱞᱟᱜ ᱢᱮ ᱱᱟᱰᱮ ᱪᱟᱞᱟᱜ ᱢᱮ ᱚᱱᱮ ᱚᱱᱠᱟ ᱠᱚ ᱢᱮᱢᱮᱱ ᱠᱟᱱᱟ ᱠᱚ ᱟᱨ ᱱᱤᱛᱳᱜ ᱫᱚ ᱟᱵᱚ ᱫᱚ ᱵᱩᱨᱩ ᱵᱚᱱ ᱛᱟᱲᱟᱣ ᱟᱠᱟᱫ ᱜᱮᱭᱟ ᱟᱹᱰᱤᱜᱟᱱ ᱡᱚᱢ ᱦᱟᱱᱟ ᱨᱮᱦᱮᱫ ᱥᱮᱸᱫᱮᱛ ᱡᱚᱢ ᱠᱟᱛᱮᱫ ᱵᱚᱱ ᱛᱟᱲᱟᱣ ᱟᱠᱟᱫ ᱜᱮᱭᱟ ᱢᱮᱱᱟᱜ ᱵᱚᱱ ᱜᱮᱭᱟ ᱱᱤᱛᱦᱚᱸ ᱚᱱᱟ ᱨᱮᱦᱮᱫ ᱥᱮᱸᱫᱮᱛ ᱵᱚᱱ ᱡᱚᱢᱮᱜ ᱜᱮᱭᱟ ᱟᱵᱚ ᱫᱚ ᱤᱭᱟᱹ ᱠᱚ ᱟᱨ ᱡᱟᱦᱟᱱᱟᱜ ᱤᱭᱟᱹ ᱦᱚᱸ ᱵᱟᱝ ᱠᱟᱱᱟ ᱱᱚᱣᱟ ᱢᱟ ᱟᱵᱚ ᱛᱟᱲᱟᱣ ᱟᱹᱜᱩ ᱠᱟᱜᱼᱟ ᱵᱚᱱ ᱱᱚᱣᱟ ᱠᱚᱫᱚ ᱟᱹᱰᱤ ᱤᱭᱟᱹ ᱠᱷᱚᱱᱟᱜ ᱜᱮ ᱟᱨ ᱚᱱᱮ ᱠᱚ ᱢᱮᱱ ᱠᱮᱜ ᱞᱮᱠᱟ ᱱᱤᱛᱳᱜ ᱫᱚ ᱡᱟᱦᱟᱱᱟᱜ ᱱᱚᱣᱟ ᱟᱲᱟᱜ ᱥᱟᱠᱟᱢ ᱡᱚᱢ ᱛᱮᱜᱮ ᱟᱵᱚᱫᱚ ᱢᱮᱱᱟᱜ ᱵᱚᱱᱟ ᱵᱩᱨᱩ ᱨᱮ ᱟᱹᱰᱤ ᱨᱚᱠᱚᱢ ᱱᱟᱱᱟ ᱯᱨᱚᱠᱟᱨ ᱢᱮᱱᱟᱜᱼᱟ ᱥᱤᱧ ᱟᱲᱟᱜ ᱢᱮᱱᱟᱜᱼᱟ ᱢᱟᱴᱷᱟ ᱟᱲᱟᱜ ᱢᱮᱱᱟᱜᱼᱟ ᱰᱟᱹᱠᱩ ᱟᱲᱟᱜ ᱢᱮᱱᱟᱜᱼᱟ ᱥᱟᱹᱨᱩ ᱟᱲᱟᱜ ᱢᱮᱱᱟᱜᱼᱟ ᱱᱤᱞᱟᱹᱢᱴᱷᱤ ᱟᱲᱟᱜ ᱢᱮᱱᱟᱜᱼᱟ ᱦᱟᱥᱟ ᱟᱲᱟᱜ ᱠᱚ ᱢᱮᱱᱟᱜᱼᱟ ᱟᱹᱰᱤ ᱜᱟᱱ ᱵᱚᱱ ᱡᱚᱢ ᱟᱠᱟᱫᱟ ᱟᱵᱚ ᱫᱚ ᱱᱤᱛ ᱦᱚᱸ ᱚᱱᱟ ᱠᱚ ᱚᱱᱟ ᱠᱚ ᱛᱟᱲᱟᱣ ᱠᱟᱛᱮᱫ ᱱᱤᱛᱳᱜ ᱦᱚᱸᱵᱚ ᱡᱚᱢᱮᱫ ᱜᱮᱭᱟ ᱵᱚᱱ ᱢᱮᱱᱟᱜ ᱵᱚᱱ ᱜᱮᱭᱟ ᱱᱤᱛᱳᱜ ᱫᱚ ᱚᱱᱟᱫᱚ ᱥᱟᱨ ᱨᱮᱭᱟᱜ ᱨᱟᱱ ᱦᱚᱸ ᱵᱟᱝ ᱠᱟᱱᱟ ᱱᱚᱣᱟ ᱫᱚ ᱥᱟᱫᱷᱟᱨᱚᱱ ᱤᱭᱟᱹ ᱠᱟᱱᱟ ᱱᱚᱣᱟᱫᱚ ᱵᱟᱝ ᱵᱷᱟᱡᱟ ᱠᱟᱛᱮᱫ ᱦᱚᱸ ᱱᱚᱣᱟ ᱫᱚ ᱥᱤᱵᱤᱞ ᱠᱟᱱ ᱜᱮᱭᱟ ᱟᱹᱰᱤᱜᱟᱱ ᱤᱭᱟᱹ ᱫᱚ ᱵᱟᱝ ᱠᱟᱱᱟ ᱵᱟᱹᱵᱩ ᱱᱚᱣᱟ ᱠᱚᱫᱚ ᱴᱷᱤᱠ ᱜᱮᱭᱟ